ᱵᱷᱟᱨᱚᱛ ᱨᱮᱭᱟᱜ ᱥᱤᱱᱮᱢᱟ ᱠᱚ ᱵᱷᱤᱛᱨᱤ ᱨᱮ ᱤᱧᱫᱚ ᱥᱟᱱᱛᱟᱲ ᱥᱟᱱᱛᱟᱲᱤ ᱯᱷᱤᱞᱤᱢ ᱜᱮᱧ ᱠᱩᱥᱤᱭᱟᱜᱼᱟ ᱪᱮᱫᱟᱜ ᱥᱮ ᱥᱟᱱᱛᱟᱲᱤ ᱫᱚ ᱯᱩᱨᱟᱹᱯᱩᱨᱤᱧ ᱵᱩᱡᱷᱟᱹᱣᱟ ᱟᱨ ᱢᱚᱡᱽ ᱱᱟᱯᱟᱭ ᱜᱮᱠᱚ ᱥᱮ ᱤᱭᱟᱹ ᱠᱟᱫᱟ ᱵᱮᱱᱟᱣ ᱨᱟᱠᱟᱵ ᱫᱟᱲᱮᱭᱟᱜ ᱠᱟᱱᱟ ᱥᱮ ᱤᱧᱫᱚ ᱱᱚᱣᱟ ᱞᱮᱠᱟᱛᱤᱧ ᱠᱩᱥᱤᱭᱟᱜᱼᱟ ᱥᱮ ᱯᱮ ᱟᱞᱮ ᱦᱚᱸ ᱱᱚᱜᱼᱚᱸᱭ ᱯᱤᱪᱷᱤᱭᱮ ᱯᱚᱲᱟ ᱦᱚᱲ ᱦᱚᱯᱚᱱ ᱦᱚᱸ ᱛᱮᱦᱮᱧ ᱢᱚᱡᱽ ᱠᱤᱪᱷᱩ ᱥᱚᱢᱟᱡᱽ ᱨᱮ ᱦᱚᱲ ᱵᱩᱡᱷᱟᱹᱣ ᱦᱚᱪᱚ ᱞᱮᱠᱟᱛᱮ ᱠᱚ ᱚᱱᱚᱞᱤᱭᱟᱹ ᱫᱟᱨᱟᱭ ᱛᱮᱠᱚ ᱚᱞ ᱨᱟᱠᱟᱵᱮᱜ ᱠᱟᱱ ᱟᱨᱠᱚ ᱥᱩᱴᱤᱝ ᱫᱟᱲᱮᱭᱟᱜ ᱠᱟᱱ ᱛᱟᱵᱳᱱᱟ ᱚᱱᱟ ᱞᱮᱠᱟᱛᱤᱧ ᱠᱩᱥᱤᱭᱟᱜᱼᱟ ᱢᱮᱱᱠᱷᱟᱱ ᱮᱱᱮᱡ ᱨᱮᱱ ᱰᱟᱭᱨᱮᱠᱴᱚᱨ ᱚᱱᱟᱠᱚ ᱥᱮᱨᱮᱧ ᱥᱤᱝᱜᱟ ᱨᱤᱭᱟᱹ ᱠᱚ ᱛᱟᱦᱮᱱᱟ ᱥᱮ ᱦᱟᱹᱵᱤ ᱡᱟᱵᱤ ᱮᱢᱟᱱ ᱠᱚ ᱟᱨ ᱥᱮᱨᱮᱧ ᱠᱚ ᱟᱛᱳ ᱪᱟᱞᱟᱣ ᱟᱠᱟᱱ ᱯᱩᱨᱟᱱᱳ ᱤᱛᱤᱦᱟᱥ ᱠᱚ ᱥᱟᱱᱛᱟᱲ ᱥᱚᱢᱟᱡᱽ ᱨᱮᱠᱚ ᱥᱮᱨᱮᱧ ᱨᱟᱠᱟᱵ ᱟᱠᱟᱫ ᱚᱱᱟ ᱞᱮᱠᱟ ᱛᱮᱜᱤᱧ ᱠᱩᱥᱤᱭᱟᱜᱼᱟ ᱟᱨ ᱥᱤᱝᱜᱟᱨ ᱵᱷᱤᱛᱨᱤ ᱨᱮ ᱵᱟᱨ ᱦᱚᱲᱤᱧ ᱡᱚᱛᱚ ᱠᱷᱚᱡ ᱡᱟᱹᱥᱛᱤᱧ ᱠᱩᱥᱤᱭᱟᱠᱤᱱ ᱩᱱᱠᱤᱱ ᱫᱚᱠᱤᱱ ᱦᱩᱭᱩᱜ ᱠᱟᱱᱟ ᱢᱤᱫ ᱥᱴᱤᱯᱷᱟᱱ ᱴᱩᱰᱩ ᱟᱨ ᱫᱷᱟᱹᱱᱤ ᱢᱟᱨᱟᱱᱰᱤ ᱩᱱᱠᱤᱱ ᱪᱮᱫᱟᱜ ᱤᱧ ᱠᱩᱥᱤᱭ ᱠᱤᱱᱟ ᱟᱹᱰᱤᱜᱟᱱ ᱥᱮᱨᱮᱧ ᱠᱟᱜᱼᱟ ᱠᱤᱱ ᱟᱨ ᱦᱚᱲ ᱵᱩᱡᱷᱟᱹᱣ ᱦᱚᱪᱚ ᱠᱚ ᱞᱮᱠᱟᱱᱟᱜ ᱠᱤᱱ ᱥᱮᱨᱮᱧ ᱠᱟᱜ ᱚᱱᱟ ᱞᱮᱠᱟ ᱛᱮᱜᱮ ᱠᱩᱥᱤ ᱟᱹᱠᱤᱱᱟ